ᱤᱧ ᱪᱮᱫ ᱞᱮᱠᱟᱛᱮ ᱤᱧ ᱤᱧᱟᱹᱜ ᱡᱟᱣᱨᱟ ᱞᱟᱹᱜᱤᱫ ᱱᱟᱣᱟ ᱠᱮᱪᱟᱜ ᱟᱨᱡᱟᱣ ᱵᱟᱵᱚᱫ ᱤᱧ ᱥᱮᱱᱚᱜ ᱠᱟᱱᱟ ᱱᱚᱣᱟ ᱢᱮᱱᱞᱮᱠᱷᱟᱱ ᱢᱮᱱ ᱜᱟᱱᱜᱼᱟ ᱡᱮ ᱤᱧ ᱫᱚ ᱱᱤᱛᱳᱜ ᱫᱚ ᱚᱞᱚᱜ ᱯᱟᱲᱦᱟᱜ ᱯᱟᱹᱴᱷᱩᱣᱟᱹ ᱚᱞᱚᱜ ᱯᱟᱲᱦᱟᱣ ᱥᱟᱶ ᱥᱟᱶᱛᱮ ᱮᱱᱮᱡ ᱥᱮᱨᱮᱧ ᱟᱵᱚᱣᱟᱜ ᱞᱟᱭᱼᱞᱟᱠᱪᱟᱨ ᱡᱤᱭᱟᱹᱲ ᱫᱚᱦᱚᱭ ᱞᱟᱹᱜᱤᱫ ᱦᱚᱸᱧ ᱪᱷᱩᱴᱟᱹᱣ ᱟᱠᱟᱱ ᱜᱮᱭᱟ ᱟᱨ ᱚᱱᱞᱟᱭᱤᱱ ᱱᱤᱞᱟᱹᱢ ᱥᱮ ᱮᱴᱟᱜ ᱡᱟᱣᱨᱟ ᱠᱤᱭᱟᱹ ᱠᱚ ᱥᱟᱶ ᱮᱢ ᱵᱮᱯᱟᱨᱮᱫᱟ ᱤᱧᱫᱚ ᱚᱱᱞᱟᱭᱤᱱ ᱱᱤᱞᱟᱹᱢ ᱥᱮ ᱮᱴᱟᱜ ᱡᱟᱣᱨᱟ ᱠᱤᱭᱟᱹ ᱥᱟᱶᱫᱚ ᱵᱟᱹᱧ ᱵᱮᱯᱟᱨ ᱟᱠᱟᱫᱟ ᱢᱮᱱᱠᱷᱟᱱ ᱵᱮᱯᱟ ᱦᱩᱭᱩᱜᱼᱟ ᱱᱚᱝᱠᱟᱧ ᱢᱚᱱᱮᱭᱮᱫᱟ